ᱦᱮᱸ ᱤᱧᱫᱚ ᱵᱟᱸᱫᱞᱚ ᱰᱟᱸᱜᱟ ᱠᱷᱚᱡ ᱢᱤᱫᱴᱮᱡ ᱪᱟᱹᱥᱤᱧ ᱞᱟᱹᱭᱫᱟ ᱦᱮᱸ ᱟᱢᱫᱚ ᱥᱚᱥᱟᱞ ᱯᱷᱟᱨᱢᱟᱨ ᱠᱟᱱᱟᱢᱛᱚ

ᱦᱮᱸ ᱚ ᱟᱢᱟᱜ ᱧᱩᱛᱩᱢ ᱫᱚ ᱪᱮᱫ ᱳ ᱦᱮᱸ ᱟᱫᱚᱧ ᱢᱮᱱᱮᱫ ᱛᱟᱦᱮᱱᱟ ᱟᱢᱟᱜ ᱤᱭᱟᱹᱨᱮ ᱵᱚᱞᱮ ᱱᱚᱣᱟ ᱪᱟᱥᱞᱟᱹᱜᱤᱫ ᱛᱮ ᱡᱟᱦᱟᱱ ᱱᱚᱣᱟ ᱦᱩᱲᱩ ᱤᱛᱟᱹᱠᱩ ᱧᱟᱢᱚᱜ ᱟ ᱳ ᱠᱚᱭᱮᱠᱴᱤ ᱢᱟᱱᱮ ᱠᱚᱭᱮᱠᱫᱷᱚᱨᱚᱱ ᱨᱮᱱᱟᱜ ᱦᱩᱲᱩ ᱤᱛᱟᱹᱜᱤ ᱫᱚᱨᱠᱟᱨᱟᱹᱧ ᱠᱟᱱᱟ ᱦᱟᱛᱟᱣᱟ ᱟᱫᱚ ᱚᱱᱟ ᱵᱮᱵᱚᱥᱛᱟᱣᱟᱹᱧ ᱢᱮ ᱛᱟᱦᱚᱞᱮ ᱦᱮᱸ ᱤᱧᱞᱟᱜᱟᱣᱟᱹᱧᱟᱹ ᱱᱚᱣᱟ ᱥᱚᱯᱛᱟ ᱢᱚᱫᱷᱮᱨᱮ ᱜᱮ ᱞᱟᱜᱟᱣᱟᱹᱧᱟᱹ ᱟᱫᱚ ᱟᱪᱷᱟ ᱟᱫᱚ ᱤᱛᱟᱹᱢ ᱤᱢᱟᱹᱧᱟ ᱟᱨ ᱪᱮᱫᱞᱮᱠᱟ ᱵᱷᱟᱵᱮ ᱚᱱᱟᱧ ᱮᱨᱟ ᱪᱮᱫᱞᱮᱠᱟ ᱵᱷᱟᱵᱮ ᱢᱟᱱᱮ ᱡᱟᱭᱜᱟᱧ ᱛᱚᱭᱨᱤᱭᱟ ᱡᱟᱭᱜᱟ ᱛᱚᱭᱨᱤᱠᱟᱛᱮᱜ ᱪᱮᱫᱞᱮᱠᱟ ᱵᱷᱟᱵᱮ ᱮᱨ ᱦᱩᱭᱩᱜ ᱟ ᱚᱱᱟᱦᱚᱸ ᱠᱤᱪᱷᱩᱢ ᱞᱟᱹᱭᱟᱹᱧᱟᱹ ᱢᱟᱨᱤᱭᱟᱜ ᱠᱤᱪᱷᱩᱧ ᱠᱷᱚᱡᱚᱜ ᱠᱟᱱᱟ ᱱᱟᱣᱟᱛᱮ ᱱᱟᱣᱟᱛᱮᱱᱟᱜ ᱦᱚᱸ ᱠᱤᱪᱷᱩᱧ ᱠᱷᱚᱡᱚᱜ ᱠᱟᱱᱟ ᱢᱟᱱᱮ ᱢᱟᱨᱮᱭᱟᱜ ᱤᱛᱟᱹᱫᱚ ᱯᱨᱚᱛᱮᱠ ᱵᱚᱪᱷᱚᱨᱜᱤ ᱪᱟᱥ ᱦᱩᱭᱩᱜ ᱠᱟᱱᱟ ᱛᱚ ᱟᱫᱚ ᱚᱱᱟᱛᱮᱧ ᱢᱮᱱᱫᱟ ᱠᱤᱪᱷᱩ ᱱᱚᱛᱩᱱ ᱫᱷᱚᱨᱚᱱ ᱨᱮᱱᱟᱜ ᱠᱤᱪᱷᱩ ᱤᱛᱟᱹᱧ ᱦᱟᱛᱟᱣ ᱠᱮᱭᱟ

ᱤᱧ ᱢᱚᱴᱟ ᱢᱚᱴᱤ ᱳᱭ ᱯᱟᱸᱪ ᱠᱮᱡᱤ ᱠᱟᱛᱮᱧ ᱦᱩᱭᱞᱮᱱ ᱠᱷᱟᱡᱜᱤ ᱦᱩᱭᱩᱜ ᱟ ᱳᱭ ᱟᱢ ᱯᱮ ᱫᱷᱚᱨᱚᱱ ᱨᱮᱱᱟᱜ ᱯᱮ ᱨᱚᱠᱚᱢᱟᱜ ᱤᱛᱟᱹ ᱤᱢᱟᱹᱧ ᱢᱮ ᱢᱟᱱᱮ ᱢᱟᱨᱮᱭᱟᱜ ᱢᱤᱫᱴᱮᱡ ᱤᱢᱟᱹᱧ ᱢᱮ ᱟᱨ ᱱᱟᱣᱟᱱᱟᱜ ᱵᱟᱨ ᱨᱚᱠᱚᱢ ᱵᱟᱨᱭᱟ ᱵᱟᱨ ᱨᱚᱠᱚᱢᱟᱜ ᱚᱱᱟ ᱢᱤᱫᱴᱮᱡᱠᱩ ᱢᱮᱛᱟᱜ ᱠᱟᱱᱟ ᱪᱚᱥᱚᱴᱤ ᱢᱤᱫᱴᱮᱡᱠᱩ ᱢᱮᱛᱟᱜ ᱠᱟᱱᱟ ᱰᱟᱝᱠᱮᱞ ᱟᱨ ᱢᱤᱫᱴᱮᱡ ᱫᱚ ᱳᱭ ᱩᱱᱤ ᱪᱷᱚᱛᱨᱤᱥ ᱜᱮᱠᱩ ᱢᱮᱛᱟᱜ ᱠᱟᱱᱟ ᱚᱱᱟᱫᱚ ᱚᱱᱟᱠᱩ ᱤᱛᱟᱹ ᱢᱮᱱᱟᱜ ᱜᱮᱭᱟᱛᱚ ᱳ ᱟᱪᱷᱟ ᱠᱮᱡᱤ ᱫᱚ ᱛᱤᱱᱛᱤᱛᱤᱡ ᱯᱟᱲᱟᱜ ᱠᱟᱱᱟ ᱳ ᱟᱫᱚ ᱱᱚᱣᱟ ᱤᱛᱟᱹ ᱟᱹᱜᱩ ᱠᱟᱛᱮᱜ ᱡᱟᱭ ᱜᱟ ᱮᱨᱞᱟᱹᱜᱤᱫ ᱡᱟᱭᱜᱟ ᱵᱮᱱᱟᱣ ᱠᱟᱛᱮᱫ ᱤᱧ ᱮᱨᱟᱛᱚ ᱟᱫᱚ ᱢᱚᱴᱟ ᱢᱚᱴᱤ ᱛᱤᱱᱟᱹᱜ ᱫᱤᱱ ᱯᱚᱨ ᱨᱚᱦᱚᱭ ᱦᱩᱭᱩᱜ ᱟ

ᱦᱮᱸ ᱦᱮᱸ

ᱦᱮᱸ ᱦᱮᱸ ᱦᱮᱸ

ᱦᱮᱸ ᱟᱨ ᱮᱢᱱᱤ ᱜᱩᱨᱤᱡ ᱡᱚᱨᱟᱛᱮ ᱦᱩᱭᱩᱜ ᱟ ᱥᱮ ᱮᱢᱱᱤ

ᱦᱮᱸ ᱚ ᱦᱮᱸ ᱴᱷᱤᱠᱜᱮᱭᱟ ᱛᱟᱦᱚᱞᱮ ᱤᱧ ᱢᱚᱴᱟᱢᱚᱴᱤ ᱜᱟᱯᱟᱧ ᱪᱟᱞᱟᱜ ᱠᱟᱱᱟ ᱜᱟᱯᱟ ᱵᱮᱵᱚᱥᱛᱟᱣᱟᱹᱧ ᱢᱮ ᱟᱨ ᱟᱹᱜᱩᱭᱟᱹᱧ ᱟᱹᱜᱩ ᱠᱟᱛᱮᱫ ᱛᱟᱦᱚᱞᱮ ᱜᱟᱯᱟ ᱢᱮᱭᱟᱝ ᱢᱚᱫᱷᱮᱨᱮᱜᱮᱧ ᱮᱨᱟ ᱤᱧ ᱜᱟᱯᱟ ᱢᱚᱴᱟᱢᱚᱴᱤ ᱫᱚᱥ ᱫᱚᱥ ᱵᱟᱡᱮᱧ ᱪᱟᱞᱟᱜ ᱟ

ᱦᱮᱸ ᱟᱨ ᱮᱢᱱᱤ ᱡᱮᱢᱚᱱ ᱞᱟᱦᱟᱛᱮ ᱡᱮᱨᱚᱠᱚᱢᱤᱧ ᱨᱚᱦᱚᱭ ᱵᱟᱲᱟᱭᱮᱫ ᱛᱟᱸᱦᱮᱫ ᱟ ᱥᱮ ᱵᱷᱟᱵᱮᱜᱤᱧ ᱨᱚᱦᱚᱭᱟ

ᱦᱮᱸ

ᱦᱮᱸ

ᱚ ᱦᱮᱸ ᱵᱮᱥᱛᱟᱦᱚᱞᱮ ᱟᱭᱢᱟ ᱟᱭᱢᱟ ᱥᱟᱨᱦᱟᱣ ᱟᱢᱴᱷᱮᱡ ᱟᱭᱢᱟ ᱪᱟᱥᱨᱮᱱᱟᱜ ᱠᱟᱛᱷᱟᱧ ᱵᱟᱲᱟᱭᱠᱮᱫᱟ

ᱦᱮᱸ ᱴᱷᱤᱠᱜᱮᱭᱟ ᱛᱟᱦᱚᱞᱮ ᱫᱚᱦᱚᱭᱫᱟᱹᱧ ᱦᱮᱸ ᱦᱮᱸ